ᱟᱛᱳ ᱥᱚᱦᱚᱨ ᱫᱤᱥᱟᱹ ᱦᱚᱨᱟ ᱵᱟᱵᱚᱫ ᱛᱮᱫᱚ ᱤᱧᱟᱹᱜ ᱥᱚᱞᱦᱮ ᱫᱚ ᱦᱩᱭᱩᱜ ᱠᱟᱱᱟ ᱡᱮ ᱱᱟᱦᱟᱜ ᱫᱚ ᱟᱹᱰᱤ ᱜᱮ ᱡᱚᱛᱚ ᱠᱤᱪᱩ ᱜᱮ ᱯᱟᱞᱴᱟᱣ ᱠᱟᱱᱟ ᱟᱹᱰᱤ ᱢᱚᱰᱟᱨᱱ ᱠᱟᱱᱟ ᱟᱨ ᱥᱮᱫᱟᱭ ᱞᱮᱠᱟ ᱫᱚ ᱵᱟᱹᱱᱩᱜ ᱠᱟᱫ ᱜᱮᱭᱟ ᱟᱨ ᱥᱮᱫᱟᱭ ᱫᱚ ᱡᱮᱢᱚᱱ ᱛᱟᱦᱮᱠᱟᱱᱟ ᱥᱮᱫᱟᱭ ᱜᱟᱹᱰᱤ ᱜᱷᱚᱲᱟ ᱵᱟᱝ ᱛᱟᱦᱮᱠᱟᱱᱟ ᱛᱟᱲᱟᱢ ᱛᱮᱜᱮ ᱵᱚᱱ ᱥᱮᱱᱚᱜ ᱦᱮᱡ ᱥᱮᱱᱚᱜ ᱠᱟᱱ ᱛᱟᱦᱮᱱᱟ ᱢᱤᱫ ᱡᱟᱭᱜᱟ ᱠᱷᱚᱱ ᱟᱹᱰᱤ ᱥᱟᱺᱜᱤᱧ ᱦᱚᱸ ᱢᱤᱫ ᱡᱟᱭᱜᱟ ᱠᱷᱚᱱ ᱦᱟᱱᱟ ᱡᱟᱭᱜᱟ ᱛᱟᱲᱟᱢ ᱛᱮᱜᱮ ᱵᱚᱱ ᱥᱮᱱᱚᱜ ᱠᱟᱱ ᱛᱟᱦᱮᱱᱟ ᱟᱨ ᱱᱤᱛ ᱱᱤᱛ ᱡᱮᱢᱚᱱ ᱫᱟᱠᱟ ᱠᱚᱵᱚᱱ ᱤᱥᱤᱱᱫᱟ ᱚᱲᱟᱜ ᱨᱮ ᱡᱟᱦᱟᱱᱟᱜ ᱜᱮ ᱠᱟᱹᱢᱤᱭ ᱫᱟᱵᱚᱱ ᱱᱤᱛᱳᱜ ᱫᱚ ᱚᱸᱰᱮ ᱠᱚ ᱢᱟᱱᱮ ᱯᱚᱫᱽᱫᱷᱚᱛᱤ ᱦᱚᱸ ᱯᱟᱞᱴᱟᱣ ᱠᱟᱱᱟ ᱟᱨ ᱡᱮᱢᱚᱱ ᱫᱟᱠᱟ ᱤᱥᱤᱱ ᱡᱟᱦᱟᱸ ᱠᱟᱛᱷᱟᱞᱤᱧ ᱢᱮᱱᱫᱟ ᱚᱱᱟ ᱫᱚ ᱩᱱ ᱫᱚ ᱥᱟᱦᱟᱱ ᱥᱟᱠᱟᱢ ᱛᱮᱜᱮ ᱤᱥᱤᱱ ᱦᱩᱭᱩᱜ ᱠᱟᱱ ᱛᱟᱦᱮᱱ ᱱᱤᱛᱳᱜ ᱫᱚ ᱜᱮᱥ ᱦᱮᱡ ᱠᱟᱱᱟ ᱛᱟᱨᱯᱚᱨᱮ ᱱᱤᱛᱳᱜ ᱫᱚ ᱪᱟᱥᱼᱵᱟᱥ ᱨᱮᱦᱚᱸ ᱱᱟᱱᱟᱱ ᱯᱨᱚᱡᱩᱠᱛᱤ ᱵᱚᱱ ᱵᱮᱵᱚᱦᱟᱨᱫᱟ ᱦᱮᱸ ᱟᱨ ᱱᱤᱛᱳᱜ ᱫᱚ ᱦᱟᱭᱵᱨᱤᱰ ᱦᱳᱲᱳ ᱠᱚ ᱵᱚᱱ ᱨᱚᱦᱚ ᱫᱟ ᱡᱟᱦᱟᱸ ᱫᱚ ᱠᱤᱪᱷᱩ ᱫᱤᱱ ᱨᱚᱦᱚᱭ ᱠᱟᱛᱮ ᱫᱩ ᱛᱤᱱ ᱢᱟᱥ ᱛᱮᱜᱮ ᱦᱩᱭᱩᱜ ᱠᱟᱱᱟ ᱟᱨ ᱮᱱᱟᱝ ᱫᱚ ᱮᱱᱟᱱ ᱫᱚ ᱫᱮᱥᱤ ᱦᱳᱲᱳ ᱦᱩᱭᱩᱜ ᱵᱟᱝ ᱦᱩᱭᱩᱜ ᱠᱟᱱ ᱛᱟᱦᱮᱱᱟ ᱚᱱᱠᱟ ᱱᱤᱛᱳᱜ ᱫᱚ ᱚᱱᱮ ᱨᱟᱥᱟᱭᱱᱤᱠ ᱥᱟᱨ ᱠᱚᱵᱚᱱ ᱮᱢᱟᱜ ᱠᱟᱱᱟ ᱢᱟᱱᱮ ᱯᱚᱫᱽᱫᱷᱚᱛᱤ ᱠᱚᱫᱚ ᱚᱱᱮᱠ ᱠᱤᱪᱷᱩ ᱜᱮ ᱯᱟᱞᱴᱟᱣ ᱠᱟᱱᱟ ᱟᱨ ᱟᱵᱚ ᱟᱵᱚᱣᱟᱜ ᱱᱤᱛᱳᱜ ᱫᱚ ᱟᱛᱩ ᱥᱟᱦᱟᱨ ᱠᱚᱦᱚᱸ ᱟᱹᱰᱤ ᱜᱮ ᱯᱟᱞᱴᱟᱣ ᱠᱟᱱᱟ ᱱᱟᱦᱟᱜ ᱫᱚ ᱫᱟᱞᱟᱱ ᱵᱟᱲᱤᱭ ᱫᱟᱵᱚᱱ ᱱᱮ ᱦᱚᱲ ᱞᱮᱠᱟ ᱫᱚ ᱤᱭᱟᱹ ᱫᱚ ᱵᱟᱹᱱᱩᱜᱼᱟ ᱨᱮᱸᱜᱮᱡ ᱱᱟᱪᱟᱨ ᱫᱚ ᱵᱟᱹᱱᱩᱜ ᱠᱟᱫ ᱜᱮᱭᱟ